ᱥᱚᱦᱨᱟᱭ ᱯᱚᱨᱚᱵᱽ ᱫᱚ ᱢᱟᱨᱟᱝ ᱯᱚᱨᱚᱵᱽ ᱠᱟᱱ ᱛᱟᱵᱚᱱᱟ ᱟᱵᱚ ᱦᱚᱲ ᱟᱹᱫᱤᱵᱟᱹᱥᱤ ᱦᱚᱲ ᱨᱮᱱᱟᱜ ᱫᱚ ᱛᱚ ᱢᱟᱨᱟᱝ ᱯᱚᱨᱚᱵᱽ ᱫᱚ ᱟᱠᱟ ᱢᱟᱹᱦᱱᱟᱹ ᱢᱟᱹᱦᱱᱟᱹᱵᱚᱱ ᱢᱟᱱᱟᱣ ᱮᱫᱟ ᱚᱱᱟᱧ ᱞᱟᱹᱭᱮᱫ ᱛᱟᱵᱚᱱᱟ ᱢᱤᱫᱴᱮᱱ ᱫᱚ ᱥᱚᱦᱨᱟᱭ ᱫᱚ ᱠᱟᱹᱞᱤ ᱯᱩᱡᱟ ᱨᱮᱦᱚᱸ ᱵᱚᱱ ᱥᱚᱦᱨᱟᱭᱚᱜ ᱠᱟᱱᱟ ᱯᱩᱥ ᱨᱮᱵᱚᱱ ᱥᱚᱦᱨᱟᱭᱚᱜ ᱠᱟᱱᱟ ᱛᱚ ᱥᱚᱦᱨᱟᱭ ᱨᱮᱫᱚ ᱦᱚᱯᱚᱱ ᱮᱨᱟ ᱢᱤᱥᱨᱟ ᱵᱚᱱ ᱠᱷᱚᱡᱽ ᱠᱚᱣᱟ ᱠᱷᱚᱡᱽ ᱠᱟᱛᱮᱫ ᱵᱚᱸᱜᱟ ᱵᱩᱨᱩᱜ ᱟᱵᱚᱱ ᱵᱚᱸᱜᱟ ᱵᱩᱨᱩ ᱡᱤᱞ ᱩᱛᱩ ᱫᱟᱠᱟ ᱵᱚᱱ ᱠᱷᱟᱣᱟᱣ ᱠᱚᱣᱟ ᱟᱨ ᱡᱮᱭᱥᱮᱠᱤ ᱰᱟᱹᱝᱨᱤ ᱵᱚᱱ ᱠᱷᱩᱱᱴᱟᱹᱣ ᱠᱚᱣᱟ ᱚᱱᱟ ᱦᱤᱞᱳᱜ ᱫᱚ ᱠᱷᱩᱱᱴᱟᱹᱣ ᱰᱟᱝᱨᱟ ᱠᱚᱠᱚ ᱦᱤᱡᱩᱜᱼᱟ ᱮᱱᱮᱡ ᱟᱵᱚᱱ ᱥᱮᱨᱮᱧ ᱟᱵᱚᱱ ᱨᱟᱹᱥᱠᱟᱹᱭᱟᱵᱚᱱ ᱦᱟᱸᱥᱤ ᱠᱷᱩᱥᱤ ᱱᱚᱣᱟ ᱫᱚ ᱟᱵᱚᱣᱟᱜ ᱫᱚ ᱥᱟᱱᱟᱢ ᱠᱷᱚᱱ ᱢᱟᱨᱟᱝ ᱯᱚᱨᱚᱵᱽ ᱠᱟᱱᱟ ᱥᱚᱦᱨᱟᱭ ᱫᱚ ᱟᱪᱪᱷᱟ ᱵᱟᱦᱟ ᱥᱚᱦᱨᱟᱭ ᱯᱚᱨᱚᱵᱽ ᱫᱚ ᱠᱟᱹᱞᱤ ᱯᱩᱡᱟᱹᱨᱮ ᱦᱩᱭᱩᱜ ᱠᱟᱱᱟ ᱟᱨ ᱯᱩᱥ ᱨᱮ ᱦᱩᱭᱩᱜ ᱠᱟᱱᱟ ᱵᱟᱨ ᱫᱷᱟᱣ ᱛᱮᱜᱮ ᱦᱩᱭᱩᱜ ᱠᱟᱱ ᱛᱟᱵᱚᱱᱟ ᱟᱨ ᱵᱟᱦᱟ ᱫᱚ ᱯᱷᱟᱹᱜᱩᱱ ᱵᱚᱸᱜᱟ ᱦᱩᱭᱩᱜ ᱠᱟᱱ ᱛᱟᱵᱚᱱᱟ ᱯᱷᱟᱹᱜᱩᱱ ᱵᱚᱸᱜᱟ ᱦᱩᱭᱩᱜ ᱠᱟᱱᱟ ᱵᱟᱦᱟ ᱨᱮ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚᱵᱚᱱ ᱯᱩᱡᱟᱹᱣ ᱟᱠᱚ ᱠᱟᱱᱟ ᱛᱟᱹᱠᱤ ᱢᱟᱱᱮ ᱫᱩᱠ ᱵᱤᱯᱚᱫᱽ ᱨᱮ ᱫᱟᱜ ᱵᱚᱱ ᱫᱩᱞᱟ ᱮᱨᱤᱭᱟ ᱵᱚᱱ ᱛᱚᱞᱟ ᱡᱮᱢᱚᱱ ᱫᱩᱠ ᱵᱤᱯᱚᱫᱽ ᱠᱷᱚᱱ ᱫᱚᱵᱚᱱ ᱵᱟᱧᱪᱟᱣ ᱨᱮᱜᱮ ᱵᱚᱱ ᱛᱟᱦᱮᱱ ᱢᱟ